ᱟᱛᱳ ᱴᱚᱞᱟᱨᱮ ᱰᱮᱵᱷᱮᱞᱚᱯ ᱥᱮ ᱥᱚᱦᱚᱨ ᱟᱛᱳ ᱥᱚᱦᱚᱨ ᱞᱟᱹᱜᱤᱫ ᱛᱮ ᱟᱛᱳᱨᱤᱱ ᱜᱤᱫᱽᱨᱟᱹ ᱜᱤᱫᱽᱨᱟᱹ ᱠᱚᱣᱟᱜ ᱥᱤᱪᱪᱷᱤᱛ ᱫᱚ ᱟᱹᱰᱤ ᱞᱟᱹᱠᱛᱤ ᱟᱱᱟ ᱛᱚᱵᱮ ᱩᱛᱟᱹᱨ ᱜᱮ ᱟᱛᱳ ᱵᱤᱠᱟᱥᱚᱜᱼᱟ ᱥᱮ ᱟᱛᱳ ᱫᱤᱥᱚᱢ ᱵᱤᱠᱟᱥ ᱠᱟᱛᱮ ᱢᱟᱲᱟᱝ ᱥᱮᱫ ᱞᱟᱦᱟ ᱫᱟᱲᱮᱭᱟᱜᱼᱟ ᱟᱢ ᱥᱚᱨᱠᱟᱨ ᱫᱚ ᱥᱚᱨᱠᱟᱨ ᱟᱨ ᱥᱚᱨᱠᱟᱨ ᱴᱷᱮᱱ ᱫᱚ ᱤᱧ ᱱᱚᱣᱟᱜᱤᱧ ᱟᱥᱚᱜᱼᱟ ᱡᱮ ᱟᱹᱛᱩ ᱴᱚᱞᱟ ᱨᱮᱱ ᱜᱤᱫᱽᱨᱟᱹ ᱡᱮ ᱢᱤᱫᱴᱮᱱ ᱦᱚᱸ ᱢᱩᱨᱩᱠᱷ ᱟᱞᱚ ᱠᱚ ᱛᱟᱦᱮᱱ ᱢᱟ ᱥᱤᱪᱪᱷᱤᱛ ᱨᱮᱠᱚ ᱛᱟᱦᱮᱱ ᱢᱟ ᱟᱹᱛᱩ ᱨᱮᱱ ᱜᱤᱫᱽᱨᱟᱹ ᱥᱠᱩᱞ ᱡᱩᱫᱤ ᱠᱚ ᱪᱟᱞᱟᱜᱼᱟ ᱢᱮᱱᱠᱷᱟᱱ ᱥᱤᱠᱠᱷᱤᱛ ᱠᱟᱛᱮᱫ ᱜᱮᱭᱟᱱ ᱠᱚ ᱟᱨᱡᱟᱣᱟ ᱮᱱᱠᱷᱟᱱ ᱫᱚ ᱟᱹᱰᱤᱜᱮ ᱞᱟᱵᱷ ᱦᱩᱭ ᱟᱵᱚᱱᱟ ᱟᱵᱚ ᱪᱮᱫᱟᱜ ᱥᱮ ᱥᱤᱪᱪᱷᱤᱛ ᱞᱮᱱᱠᱷᱟᱱ ᱜᱤᱫᱽᱨᱟᱹ ᱟᱹᱰᱤ ᱵᱩᱫᱽᱫᱷᱤ ᱜᱮᱭᱟᱱ ᱦᱮᱡ ᱟᱠᱚᱣᱟ ᱵᱩᱫᱽᱫᱷᱤ ᱜᱮᱭᱟᱱ ᱦᱮᱡ ᱞᱮᱱᱠᱷᱟᱱ ᱵᱮᱥ ᱵᱮᱥ ᱦᱚᱨ ᱫᱤᱥᱟᱹ ᱟᱠᱚ ᱠᱚ ᱫᱟᱲᱮᱭᱟᱜᱼᱟ ᱦᱚᱨ ᱫᱤᱥᱟᱹ ᱠᱚ ᱩᱫᱩᱜ ᱟᱠᱚ ᱛᱮᱜᱮ ᱠᱚ ᱟᱞᱟᱣ ᱫᱟᱲᱮᱭᱟᱜᱼᱟ ᱟᱛᱳ ᱴᱚᱞᱟ ᱰᱮᱵᱷᱞᱚᱯ ᱫᱟᱲᱮᱭᱟᱜᱼᱟ ᱟᱛᱳ ᱴᱚᱞᱟ ᱨᱮ ᱟᱠᱚ ᱡᱚᱛᱚ ᱜᱤᱫᱽᱨᱟᱹ ᱠᱚ ᱥᱤᱪᱪᱷᱤᱛ ᱞᱮᱱᱠᱷᱟᱱ ᱡᱮᱢᱚᱱ ᱥᱮᱬᱟ ᱞᱮᱱᱠᱷᱟᱱ ᱫᱮᱥ ᱨᱮᱱ ᱱᱟᱜᱚᱨᱤᱠ ᱠᱚ ᱵᱮᱱᱟᱜᱼᱟ ᱟᱴᱷᱚᱨᱚ ᱵᱚᱪᱷᱚᱨ ᱯᱟᱨᱚᱢᱚᱜᱼᱟ ᱵᱷᱳᱴ ᱠᱚ ᱮᱢ ᱫᱟᱲᱮᱭᱟᱜᱼᱟ ᱩᱭᱦᱟᱹᱨ ᱪᱤᱱᱛᱟᱹ ᱵᱷᱟᱹᱵᱤ ᱪᱤᱱᱛᱟᱹ ᱠᱟᱛᱮ ᱵᱷᱳᱴ ᱦᱚᱸᱠᱚ ᱮᱢ ᱫᱟᱲᱮᱭᱟᱜᱼᱟ ᱚᱠᱚᱭ ᱱᱮᱛᱟ ᱚᱠᱚᱭ ᱥᱚᱨᱠᱟᱨ ᱵᱚᱱ ᱵᱮᱱᱟᱣᱮ ᱠᱷᱟᱱ ᱟᱵᱚ ᱞᱟᱹᱜᱤᱫ ᱛᱮ ᱵᱷᱟᱹᱜᱤ ᱦᱩᱭ ᱫᱟᱲᱮᱭᱟᱜᱼᱟ ᱚᱱᱟᱦᱚᱸ ᱢᱤᱫᱴᱟᱱ ᱦᱚᱨ ᱫᱤᱥᱟᱹ ᱟᱠᱚ ᱛᱮᱜᱮ ᱠᱚ ᱩᱭᱦᱟᱹᱨ ᱫᱟᱲᱮᱭᱟᱜᱼᱟ ᱚᱱᱟ ᱦᱩᱭᱩᱜ ᱠᱟᱱᱟ ᱢᱤᱫᱴᱮᱱ ᱠᱟᱛᱷᱟ ᱟᱨ ᱢᱤᱫ ᱠᱟᱛᱷᱟ ᱦᱩᱭᱩᱜ ᱠᱟᱱᱟ ᱡᱮ ᱡᱮᱢᱚᱱ ᱟᱹᱛᱩ ᱴᱚᱞᱟᱨᱮ ᱦᱚᱨ ᱦᱚᱨ ᱠᱚ ᱵᱟᱭ ᱵᱮᱱᱟᱜᱼᱟ ᱥᱮ ᱰᱮᱵᱷᱞᱚᱯ ᱵᱟᱭ ᱦᱩᱭᱩᱜᱼᱟ ᱚᱱᱟ ᱠᱚᱫᱚ ᱟᱹᱛᱩ ᱴᱚᱞᱟ ᱨᱮᱱ ᱟᱵᱚ ᱚᱥᱤᱪᱪᱷᱤᱛ ᱵᱚᱱ ᱛᱟᱦᱮᱱᱟ ᱚᱱᱟ ᱠᱷᱟᱹᱛᱤᱨ ᱵᱟᱭ ᱦᱩᱭᱩᱜᱼᱟ ᱟᱵᱚ ᱠᱚ ᱮᱲᱮ ᱜᱚᱫ ᱠᱟᱵᱚᱱᱟ ᱟᱨ ᱟᱵᱚ ᱱᱟ ᱯᱟᱹᱛᱭᱟᱹᱣ ᱠᱟᱛᱮᱫ ᱵᱚᱱ ᱛᱟᱦᱮᱸ ᱡᱚᱝᱟ ᱟᱨ ᱟᱛᱳ ᱴᱚᱞᱟᱨᱮ ᱪᱮᱫ ᱦᱚᱸ ᱟᱵᱚᱣᱟᱜ ᱰᱮᱵᱷᱞᱚᱯ ᱵᱟᱭ ᱦᱩᱭᱩᱜᱼᱟ ᱟᱵᱚ ᱡᱩᱫᱤ ᱥᱤᱪᱪᱷᱤᱛ ᱵᱚᱱ ᱛᱟᱦᱮᱱᱟ ᱟᱵᱚ ᱛᱮᱜᱮ ᱱᱮᱛᱟ ᱠᱚᱴᱷᱮᱱ ᱥᱮ ᱥᱚᱨᱠᱟᱨ ᱠᱚᱴᱷᱮᱱ ᱫᱟᱹᱵᱤ ᱵᱚ ᱫᱚᱦᱚ ᱫᱟᱲᱮᱭᱟᱜᱼᱟ ᱮᱯᱞᱤᱠᱮᱥᱮᱱ ᱚᱞ ᱠᱟᱛᱮ ᱵᱚᱱ ᱡᱚᱢᱟ ᱫᱟᱲᱮᱭᱟᱜᱼᱟ ᱟᱨ ᱚᱱᱟ ᱡᱤᱱᱤᱥ ᱟᱵᱚ ᱵᱤᱠᱟᱥ ᱨᱮ ᱵᱤᱠᱟᱥ ᱥᱟᱶᱛᱮ ᱥᱤᱪᱪᱷᱤᱛ ᱦᱩᱭ ᱠᱟᱛᱮ ᱵᱤᱠᱟᱥ ᱨᱮ ᱠᱟᱹᱢᱤ ᱵᱚᱱ ᱫᱟᱲᱮᱭᱟᱜᱼᱟ ᱛᱚᱵᱮ ᱩᱛᱟᱹᱨ ᱜᱮ ᱰᱮᱵᱷᱞᱚᱯᱢᱮᱱᱴ ᱦᱩᱭᱩᱜᱼᱟ ᱟᱨ ᱡᱮᱢᱚᱱ ᱟᱛᱳ ᱠᱚᱨᱮ ᱦᱚᱥᱯᱤᱴᱟᱞ ᱫᱚᱨᱠᱟᱨᱜᱮ ᱥᱮ ᱥᱟᱥᱛᱷᱚ ᱠᱮᱫᱽᱨᱚ ᱫᱚᱨᱠᱟᱨ ᱜᱮ ᱡᱩᱫᱤ ᱟᱛᱳ ᱴᱚᱞᱟᱨᱮ ᱡᱟᱦᱟᱱᱟᱜ ᱜᱮ ᱯᱨᱚᱵᱞᱮᱢ ᱦᱩᱭᱩᱜᱼᱟ ᱢᱮᱱᱠᱷᱟᱱ ᱤᱱᱟᱹᱜ ᱡᱷᱟᱹᱞ ᱤᱫᱤ ᱠᱟᱛᱮ ᱤᱱᱟᱹᱜ ᱛᱮᱜᱮ ᱨᱩᱜᱤ ᱢᱟᱭ ᱜᱚᱡ ᱩᱛᱟᱹᱨᱚᱜᱼᱟ ᱚᱱᱟᱛᱮ ᱦᱚᱥᱯᱤᱴᱟᱞ ᱫᱚ ᱢᱤᱫᱴᱟᱝ ᱫᱚᱨᱠᱟᱨ ᱜᱮ ᱟᱨ ᱦᱚᱸ ᱪᱤᱠᱤᱛᱥᱟ ᱠᱚᱨᱮ ᱦᱚᱥᱯᱤᱴᱟᱞ ᱫᱚᱨᱠᱟᱨ ᱡᱮᱢᱚᱱ ᱠᱤ ᱠᱷᱮᱞ ᱠᱚᱨᱮᱱᱟᱜ ᱵᱟᱵᱚᱫ ᱛᱮᱦᱚᱸ ᱫᱚᱨᱠᱟᱨ ᱡᱷᱚᱛᱚᱣᱟᱜ ᱯᱷᱮᱥᱤᱞᱤᱴᱤ ᱜᱮ ᱫᱚᱨᱠᱟᱨ ᱛᱚᱵᱮ ᱩᱛᱟᱹᱨ ᱜᱮ ᱵᱤᱠᱥᱤᱛ ᱫᱚ ᱦᱩᱭ ᱫᱟᱲᱮᱭᱟᱜᱼᱟ ᱥᱮ ᱵᱤᱠᱟᱥ ᱫᱚ ᱰᱮᱵᱷᱞᱚᱯᱢᱮᱱᱴ ᱫᱚ ᱦᱩᱭᱩᱜᱼᱟ